ᱤᱧ ᱴᱷᱮᱱ ᱠᱷᱚᱱ ᱵᱮᱝᱠᱮ ᱮᱡᱮᱱᱴ ᱠᱚ ᱦᱤᱡᱩᱜᱼᱟ ᱠᱩᱲᱤ ᱛᱤᱨᱤᱥ ᱠᱤᱞᱳᱢᱤᱴᱟᱨ ᱥᱟᱺᱜᱤᱧ ᱠᱷᱚᱱ ᱠᱚ ᱦᱤᱡᱩᱜᱼᱟ ᱩᱱᱠᱩ ᱤᱧ ᱵᱩᱡᱷᱟᱹᱣ ᱞᱟᱹᱜᱤᱫ ᱠᱚ ᱨᱤᱠᱟᱹᱭᱟ ᱟᱹᱰᱤ ᱥᱟᱺᱜᱤᱧ ᱜᱮᱛᱟᱞᱮᱭᱟ ᱵᱮᱝᱠᱮ ᱮᱡᱮᱱᱴ ᱡᱟᱦᱟᱸ ᱠᱚ ᱵᱩᱡᱷᱟᱹᱣ ᱞᱟᱹᱜᱤᱫᱚᱜᱼᱟ ᱚᱱᱟ ᱞᱟᱦᱟ ᱡᱚᱢ ᱟᱨ ᱚᱱᱟᱠᱚ ᱡᱚᱢ ᱵᱟᱲᱟ ᱠᱟᱛᱮ ᱩᱱᱠᱩ ᱠᱚ ᱟᱨᱠᱚ ᱥᱮᱱ ᱨᱩᱣᱟᱹᱲᱚᱜᱼᱟ ᱤᱧ ᱠᱷᱚᱱ ᱟᱹᱰᱤ ᱥᱟᱺᱜᱤᱧ ᱜᱮᱭᱟ ᱢᱟᱱᱮ ᱵᱮᱝᱠᱮ ᱫᱚ ᱩᱱᱠᱩ ᱮᱡᱮᱱᱴ ᱠᱚ ᱦᱤᱡᱩᱜ ᱟᱠᱚ ᱟᱛᱳᱴᱚᱞᱟ ᱢᱟᱱᱮ ᱵᱩᱡᱷᱟᱹᱣ ᱞᱟᱹᱜᱤᱫ ᱛᱮ ᱟᱛᱳ ᱴᱚᱞᱟ ᱨᱮᱱ ᱦᱚᱲ ᱡᱟᱛᱮ ᱠᱚ ᱵᱩᱡᱽ ᱫᱟᱲᱮᱭᱟᱜ ᱢᱟ